ᱯᱟᱹᱨᱤᱥ ᱥᱮ ᱧᱩᱛᱩᱢ ᱞᱮᱠᱟᱛᱮ ᱢᱮᱱ ᱜᱟᱱᱚᱜᱼᱟ ᱵᱟᱵᱟ ᱛᱤᱞᱠᱟᱹ ᱢᱟᱺᱡᱷᱤ ᱫᱚ ᱢᱩᱨᱢᱩ ᱯᱟᱹᱨᱤᱥ ᱟᱨ ᱥᱤᱫᱩ ᱠᱟᱹᱱᱩ ᱢᱩᱨᱢᱩ ᱯᱟᱹᱨᱤᱥ ᱢᱮᱱ ᱜᱟᱱᱚᱜᱼᱟ ᱚᱱᱟᱨᱮ ᱟᱨ ᱱᱚᱝᱠᱟᱼᱛᱮ ᱠᱮᱥᱤ ᱴᱩᱰᱩ ᱢᱮᱱ ᱜᱟᱱᱚᱜᱼᱟ ᱦᱩᱫᱩᱲ ᱫᱩᱨᱜᱟᱹ ᱢᱩᱨᱢᱩ ᱚᱱᱟ ᱠᱟᱹᱞᱤᱪᱚᱨᱚᱱ ᱥᱚᱨᱮᱱ